ᱤᱧ ᱢᱤᱫᱴᱟᱱ ᱚᱲᱟᱜᱨᱮ ᱥᱟᱨᱡᱚᱢ ᱫᱟᱨᱮ ᱨᱮᱱᱟᱜ ᱪᱤᱛᱟᱹᱨ ᱤᱧ ᱵᱮᱱᱟᱣ ᱠᱮᱫᱟ ᱟᱨ ᱱᱚᱣᱟ ᱪᱤᱛᱟᱹᱨᱛᱮ ᱤᱧ ᱟᱹᱰᱤ ᱢᱟᱨᱟᱝ ᱚᱨᱡᱚ ᱥᱮ ᱦᱟᱢᱮᱴ ᱠᱮᱫᱟ ᱟᱨ ᱚᱱᱟ ᱚᱨᱡᱚ ᱞᱮᱠᱟᱛᱮ ᱟᱹᱰᱤ ᱠᱩᱥᱤᱧ ᱵᱩᱡᱷᱟᱹᱣ ᱠᱮᱫᱼᱟ ᱟᱨ ᱱᱚᱣᱟᱛᱮ ᱱᱤᱱᱟᱹᱜ ᱤᱧ ᱩᱭᱦᱟᱹᱨ ᱠᱮᱫᱼᱟ ᱡᱮ ᱟᱵᱚ ᱥᱟᱱᱛᱟᱲ ᱥᱮᱨᱣᱟᱨᱮ ᱥᱟᱨᱡᱚᱢ ᱫᱟᱨᱮ ᱫᱚ ᱟᱹᱰᱤ ᱢᱟᱨᱟᱝ ᱟᱵᱚ ᱫᱷᱚᱨᱚᱢ ᱨᱮᱱᱟᱜ ᱠᱟᱛᱷᱟ ᱠᱟᱱᱟ ᱟᱨ ᱚᱱᱟ ᱥᱟᱨᱡᱚᱢ ᱫᱟᱨᱮ ᱨᱮᱜᱮ ᱟᱵᱚ ᱟᱵᱚᱨᱮᱱ ᱵᱚᱸᱜᱟᱼᱵᱩᱨᱩ ᱠᱚᱵᱚᱱ ᱛᱷᱟᱯᱚᱱ ᱠᱚᱣᱟ ᱟᱨ ᱡᱟᱦᱮᱨ ᱜᱟᱲᱨᱮ ᱟᱵᱚ ᱥᱟᱨᱡᱚᱢ ᱫᱟᱨᱮ ᱛᱮᱜᱮ ᱵᱚᱱ ᱵᱚᱸᱜᱟᱼᱵᱩᱨᱩᱭᱟ ᱟᱨᱦᱚᱸ ᱟᱹᱰᱤᱜᱟᱱ ᱟᱭᱢᱟ ᱚᱸᱰᱮ ᱠᱷᱚᱱᱜᱮ ᱟᱵᱚ ᱥᱟᱨᱱᱟ ᱫᱷᱚᱨᱚᱢ ᱥᱮ ᱥᱟᱨᱡᱚᱢ ᱫᱟᱨᱮ ᱨᱮᱭᱟᱜ ᱪᱤᱛᱟᱹᱨ ᱧᱮᱞ ᱛᱮᱜᱮ ᱟᱵᱚ ᱥᱟᱨᱱᱟ ᱫᱷᱚᱨᱚᱢ ᱢᱮᱱ ᱛᱮᱵᱚᱱ ᱵᱟᱲᱟᱭ ᱟᱠᱟᱫᱼᱟ ᱟᱨ ᱚᱱᱠᱟᱱ ᱟᱹᱰᱤᱜᱟᱱ ᱠᱟᱛᱷᱟ ᱠᱚ ᱩᱭᱦᱟᱹᱨ ᱵᱟᱲᱟ ᱠᱟᱛᱮᱫ ᱱᱚᱣᱟ ᱥᱟᱨᱡᱚᱢ ᱫᱟᱨᱮ ᱨᱮᱱᱟᱜ ᱪᱤᱛᱟᱹᱨ ᱵᱮᱱᱟᱣ ᱠᱟᱛᱮᱫ ᱤᱧ ᱟᱹᱰᱤ ᱠᱩᱥᱤᱧ ᱵᱩᱡᱷᱟᱹᱣ ᱠᱮᱫᱼᱟ ᱟᱨ ᱚᱱᱟᱠᱚ ᱪᱤᱛᱟᱹᱨ ᱫᱚ ᱤᱧ ᱚᱲᱟᱜ ᱨᱮᱜᱮ ᱫᱩᱲᱩᱵ ᱠᱟᱛᱮᱫ ᱵᱮᱥ ᱢᱚᱡᱽᱛᱮᱧ ᱵᱮᱱᱟᱣ ᱠᱮᱫᱟ ᱟᱨ ᱚᱱᱟ ᱪᱤᱛᱟᱹᱨ ᱠᱚ ᱧᱮᱞ ᱵᱟᱲᱟ ᱠᱟᱛᱮᱫ ᱤᱧ ᱟᱵᱚᱣᱟᱜ ᱥᱟᱱᱟᱢ ᱱᱟᱜᱟᱢ ᱨᱮᱱᱟᱜ ᱠᱟᱛᱷᱟ ᱵᱮᱥ ᱢᱚᱱᱮᱛᱮ ᱩᱭᱦᱟᱹᱨ ᱠᱟᱛᱮᱫ ᱟᱨ ᱚᱱᱟᱠᱚ ᱩᱭᱦᱟᱹᱨ ᱟᱹᱪᱩᱨ ᱠᱟᱛᱮᱫ ᱱᱚᱣᱟ ᱪᱤᱛᱟᱹᱨ ᱫᱚᱧ ᱵᱮᱱᱟᱣ ᱞᱮᱫ ᱛᱟᱦᱮᱱᱟ ᱟᱨ ᱪᱤᱛᱟᱹᱨ ᱧᱮᱞ ᱠᱟᱛᱮᱫ ᱥᱟᱱᱟᱢ ᱦᱚᱲᱠᱚ ᱟᱹᱰᱤ ᱠᱚ ᱠᱩᱥᱤᱭᱮᱱᱟ ᱠᱩᱥᱤ ᱠᱟᱛᱮᱫ ᱟᱹᱰᱤ ᱢᱚᱡᱽ ᱠᱚ ᱟᱹᱭᱠᱟᱹᱣ ᱠᱮᱫᱼᱟ